ᱦᱮᱸ ᱡᱚᱦᱟᱨ ᱜᱤ ᱦᱮᱸ ᱤᱧ ᱤᱞᱮᱠᱴᱨᱤᱠᱥᱤᱭᱟᱱᱤᱧ ᱢᱮᱱᱫᱟ ᱦᱮᱸ ᱦᱩᱸ ᱵᱮᱥ ᱴᱷᱤᱠᱜᱮᱭᱟ ᱚᱵᱵᱚᱥᱥᱚᱭᱤᱧ ᱪᱟᱞᱟᱣ ᱫᱟᱲᱮᱭᱟᱜ ᱜᱮᱭᱟ ᱦᱚᱸ ᱪᱮᱫ ᱠᱚ ᱪᱮᱠᱟᱣ ᱠᱟᱱᱟ ᱱᱤᱭᱟᱹ ᱢᱩᱦᱩᱨᱛᱚ ᱪᱮᱫ ᱠᱚ ᱞᱟᱭᱤᱴ ᱡᱩᱞᱩᱜ ᱠᱟᱱᱟ ᱦᱩᱸ ᱵᱤᱡᱽᱞᱤ ᱡᱩᱞᱩᱜ ᱠᱟᱱᱟ ᱥᱮ ᱵᱟᱝ ᱡᱩᱞᱩᱜ ᱠᱟᱱᱟ ᱦᱩᱸ ᱟᱨᱠᱤ ᱡᱚᱛᱚ ᱨᱮ ᱵᱟᱭ ᱠᱟᱢᱤᱭᱮᱫᱟ ᱠᱤᱪᱷᱩ ᱨᱮ ᱡᱩᱞᱩᱜ ᱠᱟᱱᱟ ᱠᱤᱪᱷᱩ ᱨᱮ ᱵᱟᱝ ᱡᱩᱞᱩᱜ ᱠᱟᱱᱟ ᱦᱚᱸ ᱟᱨ ᱯᱷᱮᱱ ᱫᱚ ᱦᱩᱸ ᱚ ᱴᱷᱤᱠᱜᱮᱭᱟ ᱟᱹᱪᱩᱨ ᱵᱚᱞᱛᱮ ᱛᱷᱚᱲᱟ ᱥᱩᱱᱩᱢ ᱠᱚᱢ ᱫᱩᱞ ᱞᱮᱜᱟᱣ ᱟᱠᱟᱫᱟ ᱚᱱᱟ ᱯᱷᱮᱱ ᱨᱮ ᱫᱩᱞᱟᱫᱟᱢ ᱢᱤᱫ ᱢᱤᱫ ᱫᱷᱟᱣᱮᱢ ᱫᱩᱞᱟᱜ ᱠᱷᱟᱱ ᱪᱮᱠ ᱞᱟ ᱢᱤᱫ ᱫᱷᱟᱢ ᱧᱮᱞ ᱞᱮᱢ ᱥᱩᱱᱩᱢ ᱠᱚ ᱫᱩᱞᱟᱢ ᱫᱩᱞ ᱠᱟᱛᱮᱫ ᱟᱹᱪᱩᱨᱚᱜ ᱠᱟᱱᱟ ᱥᱮ ᱵᱟᱝ ᱥᱩᱭᱤᱪ ᱢᱤᱫ ᱫᱷᱟᱣ ᱚᱯᱷ ᱠᱟᱛᱮ ᱮᱸ ᱧᱮᱞ ᱞᱮᱢ ᱧᱮᱞ ᱞᱮᱜᱟ ᱠᱟᱛᱮ ᱧᱮᱞ ᱞᱮᱢ ᱟᱨ ᱡᱩᱫᱤ ᱵᱟᱝ ᱦᱩᱭᱩᱜ ᱠᱷᱟᱱ ᱤᱧᱤᱧ ᱪᱟᱞᱟᱜᱼᱟ ᱟᱨ ᱪᱟᱞᱟᱣ ᱠᱟᱛᱮ ᱤᱧ ᱡᱩᱛᱟ ᱟᱨ ᱯᱷᱮᱱ ᱫᱚ ᱟᱹᱰᱤ ᱢᱟᱨᱮ ᱯᱷᱮᱱ ᱠᱟᱱᱟ ᱥᱮ ᱱᱟᱣᱟ ᱜᱮᱯᱮ ᱦᱟᱛᱟᱣ ᱟᱠᱟᱫᱟ ᱚᱱᱠᱟ ᱫᱚ ᱛᱤᱱᱟᱹᱝ ᱵᱚᱪᱷᱚᱨ ᱜᱟᱱ ᱦᱩᱭᱮᱱᱟ ᱦᱩᱸ ᱵᱮᱥ ᱴᱷᱤᱠᱜᱮᱭᱟ ᱤᱧ ᱛᱷᱚᱲᱟ ᱠᱟᱹᱢᱤ ᱨᱮ ᱵᱮᱥᱛᱚ ᱢᱤᱱᱟᱹᱧᱟ ᱮᱸ ᱠᱟᱹᱢᱤ ᱛᱷᱚᱲᱟ ᱚᱱᱟᱧ ᱥᱟᱹᱛ ᱞᱮᱠᱷᱟᱱ ᱜᱮ ᱪᱟᱞᱟᱜᱼᱟ ᱟᱨ ᱯᱷᱮᱱ ᱠᱚᱨᱮ ᱡᱟᱦᱟᱸᱱᱟᱜ ᱥᱩᱭᱤᱪ ᱠᱚᱨᱮ ᱵᱟᱝ ᱚᱱᱟ ᱤᱭᱟ ᱵᱟᱝ ᱜᱚᱱᱰᱚᱜᱳᱞ ᱟᱠᱟᱱᱟ ᱛᱚ ᱮᱸ ᱥᱩᱭᱤᱪ ᱯᱟᱞᱴᱟᱣ ᱞᱮᱠᱷᱟᱱ ᱫᱚ ᱦᱩᱭ ᱠᱚᱜ ᱜᱮᱭᱟ ᱪᱮᱫ ᱞᱮᱠᱟ ᱥᱩᱭᱤᱪ ᱟᱢᱮᱢ ᱟᱹᱜᱩᱭᱟ ᱥᱮ ᱤᱧᱤᱧ ᱤᱫᱤ ᱛᱚᱨᱟᱭᱟ ᱥᱩᱭᱤᱪ ᱟᱢ ᱫᱚᱠᱟᱱ ᱠᱷᱚᱱᱟᱜ ᱮᱢ ᱟᱹᱜᱩᱭᱟ ᱥᱮ ᱚᱱᱟ ᱤᱧ ᱴᱷᱮᱡ ᱫᱚ ᱤᱧ ᱴᱷᱮᱡ ᱫᱚ ᱟᱭᱢᱟ ᱨᱚᱠᱚᱢ ᱢᱮᱱᱟᱜᱼᱟ ᱟᱨ ᱟᱢ ᱡᱩᱫᱤ ᱚᱱᱟ ᱵᱷᱟᱜᱤ ᱥᱩᱭᱤᱪᱮᱢ ᱟᱹᱜᱩᱭ ᱠᱷᱟᱡ ᱫᱚ ᱰᱷᱤᱨ ᱜᱮ ᱠᱷᱚᱨᱪᱟ ᱯᱟᱲᱟᱜᱼᱟ ᱠᱚᱢᱟ ᱥᱩᱭᱤᱪᱮᱢ ᱟᱜᱩᱭ ᱠᱷᱟᱡ ᱫᱚ ᱠᱚᱢ ᱜᱮ ᱠᱷᱚᱨᱪᱟ ᱯᱟᱲᱟᱜᱼᱟ ᱮᱵᱟᱨ ᱚᱱᱟ ᱦᱚᱸ ᱧᱮᱞ ᱦᱩᱭᱩᱜᱼᱟ ᱚᱱᱟ ᱦᱚᱸ ᱧᱮᱞ ᱦᱩᱭᱩᱜᱼᱟ ᱛᱟᱨ ᱦᱮᱸ ᱚᱱᱟ ᱦᱚᱸ ᱧᱮᱞ ᱦᱩᱭᱩᱜᱼᱟ ᱛᱟᱨ ᱠᱚ ᱪᱮᱠᱟᱣ ᱠᱟᱱᱟ ᱥᱮ ᱵᱟᱝ ᱪᱮᱠᱟᱣ ᱠᱟᱱᱟ ᱮᱵᱟᱨ ᱛᱟᱨ ᱠᱩ ᱨᱟᱯᱟᱜ ᱠᱚᱜ ᱠᱷᱟᱱ ᱚᱱᱟ ᱟᱵᱟᱨ ᱯᱟᱞᱴᱟᱣ ᱦᱩᱭᱩᱜᱼᱟ ᱥᱮ ᱚᱱᱟ ᱠᱚ ᱧᱮᱞ ᱦᱩᱭᱩᱜᱼᱟ ᱵᱟᱝ ᱧᱮᱞ ᱞᱮᱠᱷᱟᱡ ᱛᱚ ᱵᱟᱝ ᱵᱩᱡᱷᱟᱹᱜ ᱠᱟᱱᱟ ᱟᱵᱟᱨ ᱡᱩᱫᱤ ᱟᱢ ᱢᱮᱱ ᱞᱮᱠᱷᱟᱡ ᱜᱮ ᱚᱱᱟ ᱠᱩ ᱤᱭᱟᱹ ᱛᱟᱞᱦᱮ ᱤᱧᱤᱧ ᱤᱫᱤ ᱛᱚᱨᱟᱭᱟᱥᱮ ᱟᱢᱮᱢ ᱟᱜᱩᱭᱟ ᱚᱱᱟᱢ ᱞᱟᱹᱭᱤᱧ ᱠᱷᱟᱱ ᱵᱷᱟᱹᱜᱤ ᱦᱩᱭ ᱠᱚᱜᱼᱟ ᱦᱮᱸ ᱥᱮᱭ ᱴᱷᱤᱠᱜᱮᱭᱟ ᱮᱵᱟᱨ ᱛᱟᱨ ᱦᱚᱸ ᱟᱭᱢᱟ ᱨᱚᱠᱚᱢ ᱛᱟᱨ ᱢᱮᱱᱟᱜᱼᱟ ᱛᱟᱨᱦᱚᱸ ᱟᱭᱢᱟ ᱨᱚᱠᱚᱢ ᱛᱟᱨ ᱢᱮᱱᱟᱜᱼᱟ ᱮᱵᱟᱨ ᱟᱢ ᱡᱟᱦᱟᱸ ᱠᱚᱢ ᱵᱷᱟᱹᱜᱤᱭᱟᱜ ᱢᱮᱱᱟᱜᱼᱟ ᱠᱷᱟᱯᱨᱟᱯᱟᱜ ᱚᱠᱟ ᱵᱷᱟᱹᱜᱤᱭᱟᱜ ᱮᱢ ᱞᱟᱜᱟᱣᱟ ᱥᱮ ᱚᱱᱠᱟ ᱥᱮᱨᱚᱠᱚᱢ ᱠᱚᱢ ᱠᱷᱚᱨᱪᱟ ᱛᱮᱢ ᱞᱟᱜᱟᱣ ᱦᱚᱪᱚᱭᱟ ᱦᱮᱸ ᱦᱮᱸ ᱴᱷᱤᱠᱜᱮᱭᱟ ᱛᱟᱞᱦᱮ ᱤᱧ ᱟᱹᱭᱩᱯ ᱵᱮᱞᱟᱧ ᱯᱷᱳᱱᱟᱢᱟ ᱦᱟᱸᱜ ᱟᱨ ᱢᱤᱫᱴᱮᱱ ᱠᱟᱛᱷᱟ ᱮᱸ ᱥᱩᱭᱤᱪ ᱫᱚ ᱵᱷᱟᱹᱜᱤ ᱠᱚᱢᱯᱟᱱᱤ ᱥᱩᱭᱤᱪ ᱠᱚᱦᱚᱸ ᱜᱚᱱᱰᱚᱜᱳᱞ ᱠᱟᱱᱟ ᱥᱮ ᱵᱟᱝ ᱚᱱᱟ ᱫᱚ ᱦᱩᱸᱜ ᱢᱤᱫᱴᱮᱱ ᱜᱮᱭᱟ ᱥᱮ ᱡᱚᱛᱚ ᱜᱮ ᱚ ᱦᱩᱸ ᱚ ᱦᱩᱸ ᱦᱮᱸ ᱴᱷᱤᱠᱜᱮᱭᱟ ᱚᱱᱟᱜᱮ ᱛᱟᱞᱦᱮ ᱚᱢᱟᱜ ᱚᱱᱟ ᱛᱟᱞᱦᱮᱧ ᱧᱮᱞᱟ ᱧᱮ ᱠᱟᱛᱮ ᱪᱮᱫ ᱪᱮᱠᱟᱜ ᱠᱟᱱᱟ ᱛᱟᱨᱯᱚᱨ ᱚᱱᱟᱠᱩᱧ ᱧᱮᱞᱟ ᱧᱮᱞ ᱠᱟᱛᱮ ᱴᱷᱤᱠᱜᱮᱭᱟ ᱜᱟᱯᱟ ᱦᱚᱭᱛᱚ ᱥᱮᱛᱟᱜ ᱥᱮᱡ ᱫᱚ ᱵᱟᱹᱧ ᱪᱟᱞᱟᱣ ᱫᱟᱲᱤᱭᱟᱜᱼᱟ ᱟᱭᱩᱵ ᱥᱮᱡ ᱛᱮ ᱪᱟᱞᱟᱣ ᱞᱮᱱᱠᱷᱟᱱ ᱦᱩᱭᱩᱜᱼᱟ ᱦᱩᱸ ᱱᱚᱣᱟ ᱟᱥᱚᱞ ᱛᱮᱱᱟᱜ ᱠᱟᱢᱤ ᱪᱟᱯᱟᱪᱟᱯᱤ ᱢᱮᱱᱟᱜ ᱛᱤᱧᱟᱹ ᱛᱚ ᱚᱱᱟ ᱛᱮ ᱱᱚᱛᱮ ᱨᱤᱧ ᱠᱟᱢᱤᱭᱮᱫᱟ ᱟᱫᱚ ᱱᱚᱛᱮ ᱨᱮ ᱠᱟᱢᱤ ᱦᱮᱸ ᱞᱚᱞᱚ ᱦᱚᱸ ᱞᱚᱞᱚ ᱠᱟᱱᱟ ᱪᱮᱠᱟᱭᱟᱢ ᱮᱱᱛᱮᱛ ᱦᱟᱱᱛᱮ ᱱᱟᱛᱮ ᱠᱟᱢᱤ ᱤᱭᱟᱹᱣ ᱟᱠᱟᱱᱟ ᱮᱵᱟᱨ ᱦᱟᱱᱛᱮ ᱦᱚᱸ ᱩᱱᱠᱩ ᱞᱟᱦᱟ ᱨᱮᱠᱚ ᱞᱟᱹᱭ ᱠᱟᱹᱫᱤᱧᱟ ᱵᱟᱝ ᱮᱵᱟᱨ ᱞᱟᱦᱟ ᱨᱮᱠᱚ ᱞᱟᱹᱭ ᱠᱟᱹᱫᱤᱧ ᱠᱷᱟᱱ ᱩᱱᱠᱩᱣᱟᱜ ᱵᱟᱹᱧ ᱥᱳᱫ ᱞᱮᱠᱷᱟᱡ ᱩᱱᱠᱩ ᱦᱚᱸ ᱢᱮᱱᱟᱠᱚ ᱵᱟᱢ ᱦᱮᱡ ᱞᱮᱱᱟ ᱪᱮᱫᱟᱜ ᱚᱱᱟᱠᱚ ᱵᱟᱵᱚᱫ ᱛᱮ ᱟᱭᱢᱟ ᱫᱤᱱ ᱴᱷᱤᱠᱜᱮᱭᱟ ᱛᱟᱞᱦᱮ ᱵᱮᱥ ᱦᱮᱸ ᱤᱫᱤ ᱫᱟᱲᱮᱭᱟᱜ ᱜᱤᱭᱟᱹᱧ ᱚᱥᱩᱵᱤᱫᱟ ᱫᱚ ᱵᱟᱹᱱᱩᱜᱼᱟ ᱮᱵᱟᱨ ᱠᱷᱚᱨᱪᱟ ᱦᱚᱸ ᱚᱱᱠᱟᱜᱮ ᱯᱟᱲᱟᱜᱼᱟ ᱠᱷᱚᱨᱪᱟ ᱱᱤᱭᱮ ᱫᱚ ᱟᱞᱚᱢ ᱪᱤᱱᱛᱟᱹᱜᱼᱟ ᱡᱚᱛᱚᱜᱤᱧ ᱴᱷᱤᱠ ᱠᱟᱜᱼᱟ ᱠᱷᱟᱹᱞᱤ ᱢᱤᱫ ᱫᱷᱟᱣᱤᱧ ᱪᱟᱞᱟᱜᱼᱟ ᱠᱷᱟᱞᱤ ᱪᱟᱞᱟᱣ ᱠᱟᱛᱮ ᱧᱮᱞ ᱠᱟᱛᱮ ᱡᱚᱛᱚ ᱠᱤᱪᱷᱩᱧ ᱞᱟᱜᱟᱣ ᱠᱮᱫ ᱜᱮ ᱱᱟᱦᱟᱸᱜ ᱴᱷᱤᱠᱜᱮᱭᱟ ᱴᱷᱤᱠᱜᱮᱭᱟ ᱜᱟᱯᱟ ᱟᱹᱭᱩᱵ ᱥᱮᱫ ᱱᱟᱦᱟᱸᱜ ᱤᱧ ᱪᱟᱞᱟᱜ ᱠᱟᱱᱟ ᱦᱩᱸ ᱵᱮᱥ ᱴᱷᱤᱠᱜᱮᱭᱟ